ᱤᱧ ᱚᱲᱟᱜ ᱨᱮ ᱚᱲᱟᱜ ᱡᱚᱢ ᱞᱟᱹᱜᱤᱫᱛᱮ ᱵᱟᱨ ᱠᱟᱴᱷᱟ ᱜᱟᱱ ᱡᱟᱭᱜᱟ ᱥᱚᱵᱽᱡᱤᱧ ᱵᱟᱜᱟᱱ ᱠᱟᱣᱱᱟ ᱚᱱᱟ ᱢᱚᱫᱽᱫᱷᱮ ᱨᱮ ᱢᱮᱱᱟᱜ ᱛᱤᱧᱟᱹ ᱵᱤᱞᱟᱹᱛᱤ ᱯᱚᱸᱪᱤᱥᱴᱤ ᱵᱮᱸᱜᱟᱲ ᱫᱚᱥᱴᱤ ᱢᱟᱨᱤᱪ ᱠᱩᱲᱤᱴᱤ ᱠᱚᱯᱤ ᱢᱮᱱᱟᱜᱼᱟ ᱛᱤᱨᱤᱥᱴᱤ ᱚᱱᱟᱠᱚ ᱠᱤᱨᱤᱧ ᱞᱟᱹᱜᱤᱫᱛᱮ ᱥᱚ ᱰᱮᱲᱮᱠ ᱴᱟᱠᱟ ᱠᱷᱚᱨᱪᱟᱣ ᱟᱠᱟᱱᱟ ᱮᱵᱚᱝ ᱦᱟᱥᱟ ᱛᱮᱭᱟᱨ ᱞᱟᱹᱜᱤᱫᱛᱮ ᱚᱱᱟ ᱨᱮᱦᱚᱸ ᱯᱩᱱ ᱥᱚ ᱴᱟᱠᱟ ᱜᱟᱱ ᱚᱱᱟ ᱥᱚᱶᱛᱮ ᱚᱱᱟᱨᱮ ᱥᱟᱨᱮᱧ ᱟᱹᱜᱩ ᱠᱟᱣᱫᱟ ᱚᱱᱟ ᱠᱚᱦᱚᱸ ᱢᱚᱬᱮ ᱥᱚ ᱜᱟᱱ ᱠᱷᱚᱨᱪᱟ ᱟᱠᱟᱱ ᱛᱤᱧᱟᱹ ᱱᱤᱛᱳᱜ ᱫᱟᱜ ᱟᱨᱮᱡ ᱦᱩᱭᱩᱜ ᱠᱟᱱ ᱛᱤᱧᱟᱹ ᱟᱨ ᱡᱚᱠᱷᱚᱱᱤᱧ ᱨᱚᱦᱚᱭ ᱦᱚᱪᱚᱣ ᱟᱠᱟᱫ ᱠᱚᱣᱟ ᱩᱱᱦᱚᱸ ᱢᱤᱫ ᱵᱟᱨ ᱦᱚᱲᱟᱛᱤᱧ ᱨᱚᱦᱚᱭ ᱦᱚᱪᱚᱣᱟᱠᱟᱫ ᱠᱚᱣᱟ ᱢᱟᱱᱮ ᱡᱷᱚᱛᱚ ᱠᱚᱛᱮ ᱧᱮᱞᱚᱜ ᱠᱟᱱᱟ ᱤᱧ ᱱᱚᱣᱟ ᱥᱚᱵᱽᱡᱤ ᱵᱟᱜᱟᱱ ᱛᱮᱭᱟᱨᱛᱮ ᱠᱷᱚᱨᱪᱟ ᱟᱠᱟᱱ ᱛᱚᱧᱟᱹ ᱢᱚᱴᱟᱢᱩᱴᱤ ᱯᱮ ᱦᱟᱡᱟᱨ ᱜᱟᱱᱮ ᱛᱤᱭᱳᱜ ᱟᱜᱩᱣᱟᱠᱟᱫᱟ ᱯᱮ ᱦᱟᱡᱟᱨ ᱜᱟᱱ ᱛᱤᱭᱳᱜ ᱟᱠᱟᱱᱟ